ᱠᱟᱥᱢᱤᱨ ᱨᱮ ᱡᱟᱦᱟᱸ ᱢᱚᱦᱟ ᱡᱚᱜᱽᱜᱚ ᱥᱮᱵᱟ ᱱᱟᱦᱟᱜ ᱡᱳᱜᱟ ᱥᱮᱵᱟᱱᱟᱜ ᱦᱩᱭ ᱞᱮᱱᱟ ᱟᱵᱚ ᱢᱳᱫᱤ ᱥᱚᱨᱠᱟᱨ ᱪᱟᱞᱟᱣ ᱠᱟᱛᱮᱫ ᱚᱸᱰᱮ ᱥᱟᱢᱮᱞ ᱮᱢ ᱞᱮᱜ ᱟᱭ ᱛᱟᱦᱮᱱ ᱟᱨ ᱚᱱᱟ ᱥᱟᱶᱛᱮ ᱟᱭᱢᱟ ᱰᱷᱮᱨ ᱦᱚᱲ ᱦᱚᱸᱠᱚ ᱡᱟᱣᱨᱟ ᱞᱮᱱᱟ ᱠᱚ ᱟᱨ ᱚᱱᱟᱫᱚ ᱦᱩᱭ ᱞᱮᱱᱟ ᱛᱟᱦᱮᱱ ᱟᱵᱚ ᱡᱩᱱ ᱮᱠᱩᱭᱥ ᱨᱮ ᱦᱟᱸᱜ ᱟᱨ ᱚᱸᱰᱮᱫᱚ ᱱᱚᱝᱠᱟ ᱤᱭᱩᱱᱤᱵᱷᱟᱨᱥᱤᱴᱤ ᱵᱟᱠᱷᱟᱱ ᱢᱮᱰᱤᱠᱮᱞ ᱠᱚᱨᱮᱱ ᱦᱟᱸᱜ ᱢᱮᱰᱤᱠᱮᱞ ᱠᱚᱞᱮᱡᱽ ᱠᱚᱨᱮᱱ ᱡᱚᱛᱚ ᱦᱚᱲ ᱥᱮᱱ ᱠᱟᱛᱮᱫ ᱚᱸᱰᱮ ᱡᱳᱜᱽ ᱵᱚᱱ ᱮᱢᱞᱮᱫ ᱛᱟᱦᱮᱸᱫ ᱚᱱᱟ ᱡᱳᱜᱟ ᱵᱟᱠᱷᱨᱟᱛᱮ ᱟᱨ ᱟᱭᱢᱟ ᱫᱤᱥᱚᱢ ᱦᱚᱲᱠᱚ ᱡᱟᱣᱨᱟ ᱞᱮᱱᱟ ᱠᱚ ᱚᱸᱰᱮ ᱡᱚᱛᱚ ᱦᱚᱲ ᱠᱚ ᱡᱳᱜᱟ ᱠᱮᱜᱼᱟᱠᱚ ᱟᱨ ᱡᱚᱛᱚ ᱦᱚᱲ ᱥᱟᱯᱳᱨᱴ ᱠᱚ ᱮᱢᱞᱮᱫ ᱛᱟᱦᱮᱸᱜ ᱠᱚ